ᱚᱸᱻ ᱮᱭᱤᱪ ᱯᱤ ᱦᱮᱸ ᱢᱟ ᱞᱟᱹᱭᱢᱮ ᱪᱮᱠᱟᱭᱮᱱᱟ ᱦᱮᱸ ᱦᱮᱸ ᱫᱤᱭᱮ ᱪᱮᱫ ᱞᱮᱠᱟ ᱥᱚᱢᱚᱥᱥᱟ ᱚᱸᱻ ᱚᱸᱻ ᱦᱮᱸ ᱟᱫᱚ ᱟᱹᱜᱩ ᱞᱮᱠᱷᱟᱱ ᱫᱚ ᱱᱟᱯᱟᱭ ᱠᱚᱜᱼᱟ ᱟᱫᱚ ᱡᱩᱫᱤ ᱟᱵᱮᱱᱟᱜ ᱠᱞᱟᱥ ᱠᱚ ᱛᱟᱦᱮᱱ ᱠᱷᱟᱱ ᱥᱮ ᱡᱩᱫᱤ ᱵᱟᱵᱮᱱ ᱦᱮᱡ ᱫᱟᱲᱮᱜ ᱠᱷᱟᱱ ᱛᱟᱦᱚᱞᱮ ᱫᱚ ᱤᱧ ᱪᱮᱫ ᱞᱮᱠᱟᱧ ᱞᱟᱹᱭ ᱮᱫᱟ ᱱᱚᱝᱠᱟ ᱟᱵᱮᱱ ᱵᱮᱱ ᱤᱭᱟᱹ ᱠᱚᱨᱟᱣ ᱞᱮᱠᱷᱟᱱ ᱦᱚ ᱜᱟᱱᱚᱜ ᱜᱮᱭᱟ ᱛᱚ ᱟᱵᱮᱱ ᱵᱮᱱ ᱦᱤᱡᱩᱜᱼᱟ ᱥᱮ ᱤᱧᱤᱧ ᱚᱱᱞᱟᱭᱮᱱᱛᱮ ᱡᱮ ᱱᱚᱝᱠᱟᱵᱮᱱ ᱠᱚᱨᱟᱣ ᱫᱟᱲᱮᱭᱟᱜᱼᱟ ᱛᱚ ᱛᱟᱦᱚᱞᱮ ᱟᱸᱡᱚᱢ ᱵᱮᱱ ᱛᱟᱦᱚᱞᱮ ᱤᱧᱢᱟ ᱛᱮᱦᱮᱧ ᱜᱟᱯᱟ ᱢᱟ ᱵᱟᱹᱧ ᱛᱟᱦᱮᱱ ᱠᱟᱱᱟ ᱛᱷᱚᱲᱟ ᱵᱟᱡᱟᱨ ᱠᱟᱹᱢᱤᱠᱚ ᱢᱮᱱᱟᱜᱼᱟ ᱟᱨ ᱫᱚᱠᱟᱱ ᱨᱮ ᱠᱤᱪᱷᱩ ᱢᱟᱱᱮ ᱟᱨ ᱠᱤᱪᱷᱩ ᱢᱟᱞᱠᱚ ᱟᱜᱩ ᱦᱩᱭᱩᱜᱼᱟ ᱵᱟᱦᱮᱨᱮ ᱠᱷᱚᱱ ᱱᱟᱣᱟ ᱱᱟᱣᱟ ᱤᱭᱚᱠᱚ ᱦᱟᱹᱡᱩᱜᱼᱟ ᱟ ᱞᱮᱯᱴᱚᱯ ᱠᱚ ᱦᱟ ᱡᱩᱜ ᱠᱟᱱᱟ ᱮᱛᱚ ᱟᱡᱟᱜ ᱯᱩᱡᱟᱹᱠᱚ ᱛᱤᱭᱩᱜᱱᱟ ᱥᱚᱨᱦᱟᱭ ᱛᱤᱭᱩᱜᱱᱟ ᱛᱚ ᱥᱚᱨᱦᱟᱭ ᱨᱮ ᱱᱟᱟᱟ ᱱᱟᱟᱟ ᱟᱨᱤᱧ ᱪᱷᱟᱲᱫᱟ ᱠᱚᱢᱯᱤᱭᱩᱴᱟᱨ ᱠᱚ ᱟᱫᱚ ᱤᱧᱫᱚ ᱦᱟᱸᱜ ᱵᱟᱹᱧ ᱛᱟᱦᱮᱱᱟ ᱦᱟᱸᱜ ᱵᱤᱡᱷᱟᱹᱣ ᱤᱧ ᱦᱟᱸᱜ ᱜᱟᱯᱟ ᱢᱮᱭᱟᱝ ᱜᱮ ᱠᱳᱞᱠᱟᱛᱟᱧ ᱪᱟᱞᱟᱜᱼᱟ

ᱟᱵᱮᱱ ᱳᱭ ᱤᱭᱚ ᱥᱚᱢᱵᱟᱨ ᱦᱤᱞᱚᱜ ᱦᱟᱡᱩᱜᱵᱮᱱ ᱱᱚᱭᱟ ᱟᱭᱩᱵ ᱥᱮᱫ ᱟᱵᱮᱱᱟᱜ ᱚᱱᱟ ᱤᱭᱚ ᱥᱮ ᱤᱭᱚ ᱢᱟᱱᱮ ᱟᱵᱮᱱᱟᱜ ᱠᱚᱞᱮᱡᱽ ᱢᱩᱪᱟᱹᱫ ᱵᱟᱲᱟ ᱠᱟᱛᱮ ᱥᱚᱢᱵᱟᱨ ᱦᱤᱞᱚᱜ ᱦᱟᱡᱩᱜ ᱵᱮᱱ ᱟᱨ ᱟᱵᱮᱱᱟᱜ ᱚᱱᱟ ᱤᱭᱚ ᱞᱮᱯᱴᱚᱯ ᱵᱮᱱ ᱟᱜᱩ ᱛᱚᱨᱟᱭᱟ ᱦᱮᱸ ᱟᱨᱚ ᱚᱱᱟ ᱥᱟᱶᱛᱮ ᱟᱵᱮᱱᱟᱜ ᱚᱱᱟ ᱞᱮᱯᱴᱚᱯ ᱨᱮᱱᱟᱜ ᱪᱟᱨᱡᱟᱨ ᱦᱚᱵᱮᱱ ᱟᱜᱩ ᱛᱚᱨᱟᱭᱟ ᱵᱟᱝᱠᱷᱟᱱ ᱦᱟᱸᱜ ᱡᱟᱦᱟᱸ ᱞᱮᱠᱟ ᱢᱮᱱᱫᱟᱵᱮᱱ ᱡᱮ ᱱᱚᱣᱟ ᱞᱮᱯᱴᱚᱯ ᱞᱚᱞᱚᱜ ᱠᱟᱱᱟ ᱟᱨ ᱞᱮᱯᱴᱚᱯ ᱠᱟᱱᱟᱵᱟᱝ ᱦᱟᱥᱩᱞᱚᱜ ᱠᱟᱱᱟ ᱵᱚᱱᱫᱚᱜ ᱠᱟᱱᱟ ᱛᱚ ᱱᱚᱭᱟ ᱞᱮᱯᱴᱚᱯ ᱟᱨ ᱪᱟᱨᱡᱟᱨ ᱵᱮᱜᱚᱨ ᱡᱚᱫᱤ ᱵᱟᱹᱧ ᱠᱟᱹᱢᱤ ᱫᱟᱲᱮᱭᱟᱜ ᱦᱟᱸᱜ ᱛᱚ ᱚᱱᱟ ᱞᱮᱯᱴᱚᱯ ᱪᱟᱨᱡᱟᱨᱵᱤᱱ ᱟᱜᱩᱭᱟ ᱦᱮᱸ ᱛᱟᱦᱚᱞᱮᱧ ᱴᱷᱤᱠ ᱠᱟᱛᱟᱵᱮᱱᱟ ᱚᱱᱟ ᱨᱮᱫᱚ ᱪᱮᱫ ᱦᱚᱸ ᱵᱟᱱ ᱪᱮᱠᱟᱣ ᱠᱟᱱᱟ ᱟᱵᱮᱱᱫᱚ ᱡᱷᱟᱮᱲᱮ ᱵᱮᱱ ᱠᱟᱹᱢᱤᱜᱮᱭᱟ ᱢᱚᱱᱮ ᱦᱩᱭᱩᱜ ᱠᱟᱱᱟ ᱥᱮ ᱟᱵᱮᱫᱚ ᱪᱟᱯ ᱮ ᱧᱟᱢ ᱠᱟᱫᱟ ᱛᱚ ᱚᱱᱟ ᱥᱮᱨᱚᱠᱚᱢ ᱪᱟᱯ ᱩᱱᱤ ᱵᱟᱭ ᱥᱟᱦᱟᱣ ᱜᱮᱭᱟ ᱠᱟᱨᱚᱱ ᱚᱱᱟ ᱡᱟᱦᱟᱸ ᱤᱭᱟᱹ ᱤᱭᱟᱹᱠᱚ ᱢᱮᱱ ᱢᱤᱥᱤᱱ ᱠᱚ ᱢᱮᱱᱟᱜᱼᱟ ᱚᱱᱟᱫᱚ ᱮᱠᱴᱩ ᱤᱭᱟᱹ ᱜᱮᱭᱟ ᱢᱟᱱᱮ ᱟ ᱰᱤ ᱢᱟᱱᱮ ᱟᱭᱢᱟ ᱫᱤᱱ ᱦᱩᱭᱮᱱ ᱛᱟᱵᱮᱱᱟ ᱠᱚᱢᱯᱤᱭᱩᱴᱟᱨ ᱛᱚ ᱛᱟᱨ ᱩᱯᱚᱨ ᱚᱱᱟ ᱤᱭᱟᱹᱠᱚ ᱥᱚᱯᱷᱴᱚᱭᱟᱨ ᱠᱚ ᱵᱟᱝ ᱟᱯᱰᱮᱴ ᱠᱟᱱᱟ ᱡᱟᱨ ᱠᱟᱨᱚᱱ ᱛᱮ ᱞᱚᱜᱽ ᱠᱟᱱᱟ ᱟᱭᱢᱟ ᱠᱟᱹᱢᱤᱫᱟᱵᱮᱱ ᱛᱚ ᱩᱱᱠᱩᱥ ᱢᱤᱴᱤᱝ ᱠᱚᱵᱤᱱ ᱥᱳᱞᱳᱜ ᱠᱟᱱᱟ ᱚᱱᱟ ᱠᱚᱨᱚᱱ ᱛᱮᱜᱤ ᱦᱟᱸᱜ ᱮ ᱟᱵᱮᱱ ᱦᱚᱸ ᱥᱚᱢᱵᱟᱨ ᱦᱤᱞᱚᱜ ᱦᱟᱡᱩᱜ ᱵᱮᱱ ᱟᱨ ᱥᱚᱢᱵᱟᱨ ᱦᱮᱡ ᱠᱟᱛᱮ ᱟᱫᱚ ᱞᱮᱯᱴᱚᱯ ᱪᱟᱨᱡᱟᱨ ᱟᱜᱩᱤᱵᱮᱱ ᱤᱱᱤᱧ ᱴᱷᱤᱠ ᱠᱟᱛᱟᱵᱮᱱᱟ ᱦᱮᱸ ᱟᱨ ᱤᱭᱟᱹ ᱪᱮᱫᱵᱮᱱ ᱞᱟᱹᱭᱮᱫᱟ ᱟᱹᱵᱤᱱ ᱫᱚ ᱚᱠᱟ ᱨᱮᱵᱤᱱ ᱤᱭᱟᱹᱭ ᱯᱟᱲᱦᱟᱜ ᱜᱮᱛᱮ ᱚᱸᱻ ᱢᱟᱱᱠᱚᱨ ᱠᱚᱞᱮᱡᱽ ᱨᱮᱢ ᱯᱟᱲᱦᱟᱜ ᱠᱟᱱᱟ ᱛᱤᱥ ᱠᱚᱨᱮᱛᱮ ᱢᱮᱱᱫᱟᱹᱧ ᱢᱟᱱᱠᱚᱨ ᱠᱚᱞᱮᱡᱽ ᱟᱨᱫᱚ ᱤᱭᱟᱹ ᱛᱤᱥᱵᱮᱱ ᱦᱟ ᱡᱩᱜᱼᱟ ᱵᱮᱱ ᱟᱭᱩᱵ ᱥᱮᱫ ᱦᱟᱸ ᱟᱭᱩᱵ ᱥᱮᱫ ᱵᱮᱱ ᱦᱟᱡᱩᱜᱼᱟ ᱟᱨ ᱵᱟᱝᱠᱷᱟᱱ ᱫᱚ ᱤᱧ ᱦᱟᱸᱜ ᱵᱚᱞᱚᱱᱟᱹᱧ ᱠᱟᱨᱚᱱ ᱟᱭᱩᱵᱜᱮ ᱦᱟᱸᱜ ᱵᱚᱞᱚ ᱟᱭᱩᱵ ᱵᱮᱞᱟ ᱳᱭ ᱪᱟᱨᱴᱟ ᱴᱨᱮᱱ ᱟᱸ ᱛᱮᱜᱮᱦᱟᱸᱜ ᱦᱟᱹᱡᱩᱜᱼᱟᱹᱧ ᱪᱟᱨᱴᱟ ᱥᱟᱲᱮ ᱪᱟᱨᱴᱟ ᱴᱨᱮᱱᱛᱮ ᱦᱟᱹᱡᱩᱜᱼᱟ ᱦᱮᱸ ᱟᱫᱚ ᱤᱭᱟᱹ ᱦᱮᱡ ᱠᱟᱛᱮ ᱤᱧᱵᱤᱱ ᱯᱷᱳᱱ ᱟᱧᱟᱹ ᱴᱷᱤᱠ ᱜᱮᱭᱟ ᱛᱷᱚ ᱟᱫᱚᱦᱟᱸᱜ ᱴᱷᱤᱠ ᱠᱟᱛᱟᱵᱮᱱᱟ ᱟᱨ ᱯᱚᱭᱥᱟ ᱫᱚ ᱛᱷᱚᱲᱟ ᱞᱟᱜᱟᱜᱼᱟ ᱵᱩᱡᱷᱟᱹᱣ ᱫᱟᱵᱮᱱ ᱛᱚ ᱠᱟᱨᱚᱱ ᱛᱷᱚᱲᱟ ᱢᱮᱥᱤᱱ ᱨᱮᱱᱟᱜ ᱠᱟᱹᱢᱤ ᱵᱟᱲᱟᱭ ᱜᱮᱭᱟᱵᱚᱱ ᱛᱚ ᱠᱟ ᱢᱤᱠᱟᱜ ᱦᱩᱭᱩᱜᱼᱟ ᱛᱷᱚᱲᱟ ᱯᱩᱭᱥᱟ ᱞᱟᱜᱟᱜ ᱠᱤᱱᱛᱩ ᱳᱭ ᱢᱤᱛᱥᱚ ᱴᱟᱠᱟ ᱫᱩᱥᱚ ᱴᱟᱠᱟ ᱞᱮᱠᱟᱦᱚ ᱛᱷᱚᱲᱟ ᱞᱟᱜᱟᱜᱼᱟ ᱠᱟᱨᱚᱱ ᱢᱮᱱᱴᱮᱱᱮᱱᱥ ᱪᱟᱥ ᱛᱚ ᱴᱮᱠᱱᱤᱥᱤᱭᱟᱱ ᱦᱚᱠᱚ ᱦᱟᱛᱟᱣ ᱜᱮᱭᱟ ᱡᱷᱚᱛᱚᱜᱮ ᱛᱚ ᱠᱟ ᱴᱤᱡ ᱚᱱᱟᱦᱚᱸ ᱦᱮᱸ ᱦᱮᱸ ᱦᱮᱸ ᱚᱱᱟᱧ ᱧᱮᱞᱫᱟ ᱴᱷᱤᱠ ᱜᱮᱭᱟ ᱴᱷᱤᱠ ᱜᱮᱭᱟ ᱢᱟ